ᱟᱡᱟᱨ ᱵᱤᱢᱟᱨ ᱞᱮᱠᱟ ᱨᱟᱠᱟᱵ ᱮᱱᱟ ᱡᱟᱦᱟᱸᱞᱮᱠᱟ ᱫᱟᱹᱫᱽ ᱜᱚᱨᱚᱢ ᱯᱷᱳᱲᱟ ᱟᱨ ᱟᱹᱰᱤ ᱥᱮᱬᱟ ᱥᱮᱬᱟ ᱯᱩᱥᱨᱤ ᱞᱮᱠᱟ ᱚᱰᱳᱠ ᱟᱹᱫᱤᱧᱟ ᱡᱟᱦᱟᱸᱜᱮ ᱟᱹᱰᱤᱜᱮ ᱠᱚᱥᱴᱚᱧ ᱵᱩᱡᱷᱟᱹᱣ ᱠᱮᱫᱼᱟ ᱮᱱᱠᱷᱟᱱ ᱤᱧ